ᱤᱧᱟᱹᱜ ᱴᱚᱴᱷᱟᱨᱮ ᱫᱟᱨᱮ ᱨᱚᱦᱚᱭ ᱞᱟᱹᱜᱤᱫ ᱜᱚᱲᱚ ᱫᱚ ᱱᱚᱝᱠᱟ ᱠᱟᱨᱛᱮᱠᱚ ᱮᱢ ᱟᱠᱟᱫᱟ ᱡᱟᱦᱟᱸᱭ ᱫᱚ ᱯᱷᱚᱨᱮᱥᱴ ᱠᱚ ᱠᱟᱹᱢᱤᱭᱟᱠᱚ ᱯᱷᱚᱨᱮᱥᱴ ᱚᱯᱷᱤᱥᱟᱨ ᱠᱚ ᱡᱮ ᱯᱷᱚᱨᱮᱥᱴ ᱰᱤᱯᱟᱨᱢᱮᱱᱴ ᱨᱮᱠᱚ ᱠᱟᱹᱢᱤᱭᱟ ᱩᱱᱠᱩ ᱫᱟᱨᱮ ᱠᱚᱠᱚ ᱨᱚᱦᱚᱭ ᱜᱮᱭᱟ ᱟᱨ ᱡᱚᱠᱷᱚᱱ ᱜᱮ ᱢᱤᱫᱴᱮᱱ ᱟᱹᱛᱩ ᱨᱮ ᱱᱟᱣᱟ ᱜᱤᱫᱽᱨᱟᱹᱭ ᱡᱟᱱᱟᱢᱚᱜ ᱠᱟᱱᱟ ᱚᱱᱟ ᱥᱟᱶᱛᱮ ᱩᱱᱤᱭᱟᱜ ᱩᱱᱤ ᱧᱩᱛᱩᱢ ᱛᱮ ᱢᱤᱫᱴᱤᱱ ᱫᱟᱨᱮ ᱦᱚᱸᱠᱚ ᱨᱚᱦᱚᱭ ᱮᱫᱟ ᱟᱨ ᱱᱚᱝᱠᱟᱜᱮ ᱫᱟᱨᱮ ᱨᱚᱦᱚᱭ ᱫᱚ ᱞᱟᱹᱠᱛᱤ ᱠᱟᱱᱟ ᱤᱧᱟᱹᱜ ᱩᱭᱦᱟᱹᱨ ᱛᱮᱫᱚ ᱫᱟᱨᱮ ᱨᱚᱦᱚᱭ ᱫᱚ ᱟᱵᱚ ᱟᱵᱚ ᱫᱚ ᱥᱟᱱᱛᱟᱲ ᱦᱚᱯᱚᱱ ᱠᱟᱱᱟ ᱵᱚᱱ ᱟᱨ ᱥᱟᱱᱛᱟᱲ ᱦᱚᱯᱚᱱ ᱫᱚ ᱡᱟᱦᱮᱨ ᱵᱚᱸᱜᱟ ᱥᱟᱱᱛᱟᱲ ᱠᱚ ᱡᱟᱦᱟᱸᱭ ᱫᱚ ᱯᱨᱚᱠᱨᱤᱛᱤ ᱯᱩᱡᱟᱹᱨᱤ ᱠᱟᱱᱟ ᱵᱚᱱ ᱢᱟᱱᱮ ᱯᱨᱚᱠᱨᱤᱛᱤ ᱦᱩᱭᱩᱜ ᱠᱟᱱᱟ ᱟᱵᱚ ᱫᱚ ᱫᱷᱤᱨᱤ ᱫᱟᱨᱮ ᱱᱟᱹᱲᱤ ᱱᱩᱠᱩ ᱠᱚᱵᱚᱱ ᱵᱚᱸᱜᱟ ᱟᱠᱚᱣᱟ ᱫᱟᱨᱮ ᱠᱚ ᱵᱚᱸᱜᱟ ᱟᱠᱚᱣᱟᱵᱚᱱ ᱪᱮᱫᱟᱜ ᱥᱮ ᱫᱟᱨᱮ ᱟᱵᱚ ᱚᱠᱥᱤᱡᱮᱱ ᱮ ᱮᱢᱟᱵᱚᱱᱟ ᱚᱱᱟ ᱠᱷᱟᱹᱛᱤᱨ ᱟᱨ ᱫᱟᱨᱮ ᱫᱟᱨᱮ ᱵᱟᱝ ᱛᱟᱦᱮᱸ ᱞᱮᱱᱠᱷᱟᱱ ᱢᱟᱹᱱᱢᱤ ᱡᱮᱣᱭᱮᱛ ᱵᱟᱠᱚ ᱛᱟᱦᱮᱸ ᱫᱟᱲᱮᱭᱟᱜᱼᱟ ᱚᱠᱥᱤᱡᱮᱱ ᱚᱠᱟ ᱠᱷᱚᱱ ᱵᱚᱱ ᱧᱟᱢᱟ ᱚᱱᱟ ᱠᱷᱟᱹᱛᱤᱨ ᱥᱟᱱᱛᱟᱲ ᱦᱚᱲ ᱫᱚ ᱫᱟᱨᱮ ᱠᱚ ᱵᱚᱸᱜᱟ ᱟᱜᱼᱟ ᱛᱳ ᱫᱟᱨᱮ ᱵᱚᱸᱜᱟ ᱟᱨ ᱫᱟᱨᱮ ᱢᱟᱜ ᱱᱮᱛᱟᱨ ᱫᱟᱨᱮ ᱠᱚ ᱢᱟᱜ ᱮᱫᱟ ᱫᱟᱨᱮ ᱡᱩᱫᱤ ᱟᱢ ᱡᱩᱫᱤ ᱢᱤᱫᱴᱮᱱ ᱮᱢ ᱢᱟᱜ ᱠᱷᱟᱱ ᱟᱢ ᱢᱚᱬᱮ ᱜᱚᱴᱟᱱ ᱨᱚᱦᱚᱭ ᱢᱮ ᱫᱚᱥᱴᱤ ᱨᱚᱦᱚᱭ ᱢᱮ ᱟᱫᱷᱮᱠ ᱦᱚᱲᱠᱚ ᱞᱟᱹᱭᱟ ᱢᱤᱫᱴᱮ ᱫᱟᱨᱮ ᱢᱤᱫᱴᱮᱱ ᱡᱤᱭᱚᱱ ᱵᱟᱝᱜᱮ ᱫᱟᱨᱮ ᱢᱤᱫᱴᱤᱱ ᱫᱟᱨᱮ ᱟᱭᱢᱟ ᱡᱤᱭᱚᱱ ᱟᱭᱢᱟ ᱡᱤᱣᱤ ᱫᱟᱨᱮ ᱫᱚ ᱨᱚᱦᱚᱭ ᱟᱵᱚᱱ ᱮᱠᱟᱞ ᱜᱮ ᱞᱟᱹᱠᱛᱤ ᱠᱟᱱᱟ ᱟᱨ ᱫᱟᱨᱮ ᱪᱮᱫ ᱨᱚᱦᱚᱭ ᱫᱟᱵᱚᱱ ᱫᱟᱜ ᱠᱚᱵᱚᱱ ᱫᱩᱞᱟᱜ ᱢᱟ ᱫᱟᱜ ᱵᱚᱱ ᱫᱩᱞᱟᱜᱼᱟ ᱛᱚᱵᱮᱱᱟ ᱦᱟᱨᱟᱼᱵᱩᱨᱩᱜᱼᱟ ᱟᱨ ᱢᱤᱫᱴᱮᱱ ᱫᱟᱨᱮ ᱡᱚ ᱮᱢᱟ ᱵᱚᱱᱟᱭ ᱦᱚᱭ ᱦᱤᱸᱥᱤᱫ ᱮ ᱮᱢᱟ ᱵᱚᱱᱟ ᱥᱟᱦᱮᱫ ᱮ ᱮᱢᱟᱵᱚᱱᱟ ᱵᱟᱦᱟᱭ ᱮᱢᱟ ᱵᱚᱱᱟ ᱩᱢᱩᱞᱮ ᱮᱢᱟ ᱵᱚᱱᱟ ᱛᱚ ᱮᱠᱟᱞᱜᱮ ᱞᱟᱹᱠᱛᱤ ᱠᱟᱱᱟ ᱫᱟᱨᱮ ᱨᱚᱦᱚᱭ ᱫᱚ